ᱠᱟᱹᱴᱤᱡ ᱨᱮᱫᱚ ᱤᱧ ᱵᱟᱵᱟ ᱛᱟᱹᱠᱤᱱ ᱫᱚ ᱵᱟᱹᱠᱤᱱ ᱤᱫᱤᱧ ᱠᱟᱱ ᱛᱟᱦᱮᱱᱟ ᱟᱫᱚ ᱱᱤᱛᱚᱜ ᱤᱧ ᱦᱟᱟᱼᱵᱩᱨᱩᱭᱮᱱ ᱠᱷᱟᱱ ᱫᱚ ᱟᱫᱚᱧ ᱫᱟᱬᱟᱱ ᱠᱟᱱ ᱜᱮᱭᱟ ᱚᱱᱟ ᱵᱩᱨᱩ ᱥᱮᱫ ᱤᱧ ᱟᱞᱟᱜᱼᱟ ᱯᱟᱨᱠ ᱥᱮᱫ ᱤᱧ ᱪᱟᱞᱟᱜᱼᱟ ᱟᱭᱢᱟ ᱞᱮᱠᱟᱱᱟᱜ ᱡᱟᱭᱜᱟ ᱢᱮᱱᱟᱜ ᱠᱟᱫᱟ ᱚᱱᱟ ᱠᱚᱨᱮᱫ ᱫᱟᱬᱟᱱᱤᱧ ᱪᱟᱞᱟᱜᱼᱟ ᱟᱫᱚ ᱱᱤᱭᱟᱹ ᱫᱷᱟᱣ ᱜᱟᱛᱮᱜ ᱫᱚᱧ ᱪᱟᱟᱜ ᱠᱟᱱᱟ ᱟᱫᱚ ᱚᱲᱟᱜ ᱨᱮ ᱢᱮᱱᱟᱜ ᱛᱟᱞᱮᱭᱟ ᱢᱚᱴᱚᱨ ᱥᱟᱭᱠᱮᱞ ᱚᱱᱟ ᱛᱤᱧ ᱪᱟᱞᱟᱜᱼᱟ ᱚᱱᱟ ᱠᱚ ᱢᱮᱛᱟᱜᱼᱟ ᱞᱩᱜᱩᱼᱵᱩᱨᱩ ᱜᱷᱟᱱᱴᱟ ᱵᱟᱲᱮ ᱨᱮ ᱟᱭᱢᱟ ᱞᱮᱠᱟ ᱟᱭᱢᱟ ᱦᱚᱲ ᱠᱚ ᱡᱟᱣᱨᱟᱜᱼᱟ ᱟᱹᱰᱤ ᱢᱚᱡᱽ ᱟᱹᱭᱠᱟᱹᱜᱼᱟ ᱚᱸᱰᱮ ᱥᱤᱫᱷᱩᱼᱠᱟᱹᱱᱦᱩ ᱢᱮᱱᱟᱜ ᱠᱤᱱᱟᱹ ᱚᱸᱰᱮ ᱪᱚᱴᱨᱮ ᱡᱚᱛᱚ ᱦᱚᱲ ᱟᱭᱢᱟ ᱞᱮᱠᱟ ᱯᱩᱡᱟᱹᱭᱟᱞᱮ ᱚᱸᱰᱮ ᱟᱨ ᱚᱱᱟᱛᱤᱧ ᱫᱟᱬᱟ ᱵᱟᱲᱟᱭᱟ ᱤᱧᱫᱚ